ᱯᱩᱨᱩᱞᱩᱭᱟᱹ ᱦᱚᱱᱚᱛ ᱨᱮᱭᱟᱜ ᱢᱩᱬᱩᱛ ᱞᱟᱠᱪᱟᱨ ᱢᱮᱱᱫᱚ ᱵᱟᱦᱟ ᱥᱚᱦᱨᱟᱭ ᱞᱟᱸᱜᱽᱲᱮ ᱫᱚᱝ ᱠᱟᱨᱟᱢ ᱮᱢᱟᱱ ᱮᱢᱟᱱ ᱢᱮᱱᱟᱜᱼᱟ ᱟᱨ ᱥᱟᱶᱛᱟᱠᱤᱭᱟᱹ ᱥᱮᱨᱣᱟ ᱢᱮᱱᱛᱮᱫᱚ ᱵᱟᱦᱟ ᱯᱚᱨᱚᱵ ᱥᱚᱦᱨᱟᱭ ᱯᱚᱨᱚᱵ ᱠᱟᱨᱟᱢ ᱯᱚᱨᱚᱵ ᱮᱨᱚᱜ ᱥᱤᱢ ᱡᱟᱱᱛᱷᱟᱲ ᱥᱤᱢ ᱱᱚᱝᱠᱟ ᱱᱚᱝᱠᱟ ᱥᱮᱨᱣᱟ ᱠᱚ ᱟᱵᱚ ᱥᱟᱱᱛᱟᱲ ᱥᱟᱶᱛᱟ ᱨᱮ ᱢᱟᱱᱟᱣ ᱵᱟᱛᱟᱣ ᱥᱮ ᱯᱟᱞᱚᱱ ᱟᱜᱩᱭᱮᱫᱼᱟ ᱵᱚᱱ ᱥᱮᱫᱟᱭ ᱠᱷᱚᱱ ᱜᱮ ᱟᱵᱚ ᱦᱚᱲ ᱦᱚᱯᱚᱱ ᱠᱚ ᱢᱩᱫ ᱨᱮ ᱟᱵᱚ ᱡᱟᱦᱟᱸᱞᱮᱠᱟ ᱫᱷᱚᱨᱚᱢ ᱵᱚᱱ ᱪᱟᱨᱪᱟᱭᱟ ᱥᱮ ᱫᱷᱚᱨᱚᱢ ᱠᱟᱹᱢᱤ ᱡᱟᱦᱟᱸ ᱟᱵᱚᱣᱟᱜ ᱵᱚᱸᱜᱟ ᱵᱩᱨᱩ ᱠᱚᱵᱚᱱ ᱢᱟᱱᱟᱣᱟ ᱮᱨᱚᱜ ᱥᱤᱢ ᱡᱟᱱᱛᱷᱟᱲ ᱥᱤᱢ ᱥᱮ ᱱᱚᱣᱟ ᱵᱟᱦᱟ ᱵᱚᱸᱜᱟ ᱠᱚᱨᱮ ᱡᱟᱦᱮᱨ ᱛᱷᱟᱱ ᱨᱮ ᱜᱚᱴ ᱴᱟᱺᱰᱤ ᱨᱮ ᱡᱟᱦᱟᱸ ᱵᱚᱱ ᱵᱚᱸᱜᱟ ᱵᱩᱨᱩᱜ ᱱᱚᱣᱟ ᱠᱚᱫᱚ ᱟᱵᱚ ᱥᱟᱱᱛᱟᱲ ᱥᱟᱶᱛᱟ ᱨᱮᱱᱟᱜ ᱫᱷᱚᱨᱚᱢ ᱠᱟᱹᱢᱤ ᱨᱮᱱᱟᱜ ᱜᱮ ᱢᱤᱫ ᱠᱟᱹᱢᱤᱦᱚᱨᱟ ᱠᱟᱱᱟ ᱥᱮᱨᱚᱠᱚᱢ ᱮᱴᱟᱜ ᱡᱟᱹᱛᱤ ᱠᱚᱦᱚᱸ ᱡᱮᱞᱮᱠᱟ ᱵᱟᱝᱜᱟᱞᱤ ᱠᱚᱫᱚ ᱟᱠᱚᱣᱟᱜ ᱫᱷᱚᱨᱚᱢ ᱠᱟᱹᱢᱤ ᱫᱩᱨᱜᱟ ᱯᱩᱡᱟᱹ ᱠᱟᱞᱤ ᱯᱩᱡᱟᱹ ᱱᱚᱝᱠᱟᱱᱟᱜ ᱯᱩᱡᱟᱹ ᱛᱟᱞᱟ ᱛᱮ ᱟᱠᱚᱣᱟᱜ ᱫᱷᱚᱨᱚᱢ ᱠᱟᱹᱢᱤ ᱠᱚ ᱪᱟᱨᱪᱟᱭᱟ ᱟᱵᱚ ᱥᱟᱱᱛᱟᱲ ᱫᱚ ᱵᱟᱦᱟ ᱥᱚᱦᱨᱟᱭ ᱥᱮ ᱮᱨᱚᱜ ᱥᱤᱢ ᱡᱚᱢ ᱥᱤᱢ ᱡᱟᱱᱛᱷᱟᱲ ᱥᱤᱢ ᱱᱚᱝᱠᱟᱱᱟᱜ ᱵᱚᱸᱜᱟ ᱵᱩᱨᱩ ᱠᱚ ᱢᱮᱱᱟᱜ ᱛᱟᱵᱚᱱᱟ ᱥᱮᱨᱣᱟ ᱨᱮ ᱱᱚᱝᱠᱟᱱᱟᱜ ᱵᱚᱸᱜᱟ ᱵᱩᱨᱩ ᱥᱟᱶ ᱛᱟᱞᱟ ᱛᱮᱜᱮ ᱟᱵᱚᱣᱟᱜ ᱫᱷᱚᱨᱚᱢ ᱠᱟᱹᱢᱤ ᱠᱚᱵᱚᱱ ᱠᱚᱨᱟᱣᱟ ᱱᱤᱛᱳᱜ ᱡᱩᱫᱤ ᱧᱮᱞᱚᱜᱚᱜᱼᱟ ᱟᱵᱚ ᱫᱤᱥᱚᱢ ᱥᱮ ᱟᱵᱚ ᱴᱚᱴᱷᱟ ᱠᱚᱨᱮ ᱢᱤᱫᱴᱮᱱ ᱵᱤᱫᱮᱥᱤ ᱡᱩᱫᱤ ᱦᱤᱡᱩᱜᱼᱟᱭ ᱩᱱᱤ ᱡᱩᱫᱤ ᱟᱵᱚᱣᱟᱜ ᱞᱟᱠᱪᱟᱨ ᱥᱮ ᱥᱮᱨᱣᱟ ᱠᱚ ᱤᱫᱤ ᱠᱟᱛᱮ ᱵᱟᱲᱟᱭ ᱥᱟᱱᱟᱭᱮᱭᱟ ᱛᱟᱦᱚᱞᱮ ᱯᱨᱚᱛᱷᱚᱢ ᱛᱮ ᱥᱮ ᱯᱳᱭᱞᱳ ᱨᱮ ᱩᱱᱤ ᱟᱵᱚᱣᱟᱜ ᱵᱷᱟᱥᱟ ᱪᱮᱫᱚᱜ ᱞᱟᱜᱟᱣᱮᱭᱟ ᱪᱮᱫᱟᱜ ᱥᱮ ᱟᱵᱚᱣᱟᱜ ᱵᱷᱟᱥᱟ ᱵᱟᱭ ᱪᱮᱫ ᱞᱮᱠᱷᱟᱱ ᱩᱱᱤ ᱡᱟᱦᱟᱸ ᱟᱵᱚ ᱵᱚᱱ ᱞᱟᱹᱭ ᱟᱭᱟ ᱚᱱᱟ ᱩᱱᱤ ᱵᱟᱭ ᱵᱩᱡᱷᱟᱹᱣ ᱫᱟᱲᱮᱭᱟᱜᱼᱟ ᱠᱤᱝᱵᱟ ᱩᱱᱤ ᱡᱟᱦᱟᱸ ᱵᱷᱟᱥᱟᱭ ᱵᱟᱲᱟᱭᱟ ᱚᱱᱟ ᱵᱷᱟᱥᱟ ᱡᱩᱫᱤ ᱟᱵᱚ ᱵᱚᱱ ᱵᱟᱲᱟᱭᱟ ᱛᱟᱦᱚᱞᱮ ᱠᱷᱟᱱ ᱟᱵᱚ ᱦᱚᱸ ᱩᱱᱤᱭᱟᱜ ᱵᱷᱟᱥᱟ ᱛᱮ ᱟᱵᱚᱣᱟᱜ ᱡᱟᱦᱟᱸ ᱠᱟᱞᱪᱟᱨ ᱥᱮ ᱞᱟᱠᱪᱟᱨ ᱠᱚ ᱵᱚᱱ ᱞᱟᱹᱭ ᱫᱟᱲᱮᱣᱟᱭᱟ ᱛᱟᱦᱚᱞᱮ ᱠᱷᱟᱱ ᱩᱱᱤ ᱵᱤᱫᱮᱥᱤ ᱦᱚᱲ ᱫᱚ ᱟᱵᱚᱣᱟᱜ ᱡᱟᱦᱟᱸ ᱫᱷᱚᱨᱚᱢ ᱠᱟᱹᱢᱤ ᱠᱚᱵᱚᱱ ᱞᱟᱹᱭᱮᱫ ᱵᱟᱦᱟ ᱥᱚᱨᱦᱟᱭ ᱜᱚᱡ ᱜᱩᱨ ᱵᱷᱟᱸᱰᱟᱱ ᱵᱤᱱᱛᱤ ᱥᱮ ᱱᱚᱝᱠᱟᱱᱟᱜ ᱥᱮᱨᱣᱟ ᱨᱮᱱᱟᱜ ᱡᱟᱜᱮ ᱠᱟᱹᱢᱤ ᱢᱮᱱᱟᱜ ᱛᱟᱵᱚᱱ ᱚᱱᱟ ᱠᱚᱵᱚᱱ ᱞᱟᱹᱭ ᱟᱭ ᱞᱮᱠᱷᱟᱱ ᱩᱱᱨᱮ ᱜᱷᱟᱹᱱᱤᱡᱼᱮ ᱵᱩᱡ ᱛᱤᱭᱳᱜ ᱫᱟᱲᱮᱭᱟᱜᱼᱟ ᱵᱟᱝᱢᱟ ᱥᱟᱱᱛᱟᱲ ᱥᱚᱢᱟᱡᱽ ᱨᱮ ᱱᱚᱝᱠᱟᱱᱟᱜ ᱠᱟᱹᱢᱤᱦᱚᱨᱟ ᱛᱟᱞᱟᱛᱮ ᱟᱠᱚᱣᱟᱜ ᱫᱷᱚᱨᱚᱢ ᱠᱟᱹᱢᱤ ᱥᱮ ᱫᱷᱚᱨᱚᱢ ᱪᱟᱨᱪᱟ ᱠᱚ ᱠᱚᱨᱟᱣᱟ ᱟᱨ ᱟᱠᱚᱣᱟᱜ ᱠᱟᱞᱪᱟᱨ ᱠᱚ ᱡᱤᱣᱮᱫ ᱫᱚᱦᱚᱭᱟ